ᱯᱟᱣᱨᱟ ᱫᱚ ᱴᱚᱝ ᱞᱮ ᱟᱸᱠᱟᱣ ᱟᱠᱚᱣᱟ ᱟᱨ ᱚᱱᱟ ᱴᱚᱝ ᱨᱮᱠᱚ ᱛᱟᱦᱮᱱᱟ ᱦᱤᱥᱤ ᱪᱮᱬᱮ ᱫᱚ ᱵᱟᱹᱵᱩᱭ ᱯᱟᱹᱠᱷᱤ ᱡᱟᱦᱟᱸᱭ ᱩᱱᱠᱩ ᱫᱚ ᱫᱟᱨᱮ ᱛᱟᱞᱮ ᱫᱟᱨᱮ ᱨᱮᱠᱚ ᱛᱩᱠᱟᱹᱭᱟ ᱢᱤᱫᱴᱮᱱ ᱢᱤᱫᱴᱮᱱ ᱜᱷᱟᱥ ᱠᱚ ᱦᱟᱞᱟᱝ ᱟᱹᱜᱩᱭᱟ ᱟᱨ ᱵᱮᱱᱟᱣ ᱵᱮᱱᱟᱣᱛᱮᱠᱚ ᱡᱩᱛᱟ ᱟᱨ ᱚᱱᱟ ᱨᱮᱠᱚ ᱛᱟᱦᱮᱱᱟ ᱫᱟᱜ ᱡᱟᱹᱯᱩᱫ ᱠᱚᱥᱴᱚ ᱦᱤᱥᱤ ᱪᱮᱬᱮ ᱫᱚ ᱡᱚᱛᱚ ᱜᱮᱠᱚ ᱧᱟᱢᱟ ᱢᱮᱱᱠᱷᱟᱱ ᱯᱟᱣᱨᱟ ᱪᱮᱬᱮ ᱫᱚ ᱵᱟᱠᱚ ᱧᱟᱢᱟ ᱪᱮᱫᱟᱜ ᱥᱮ ᱩᱱᱠᱩ ᱫᱚ ᱴᱩᱠᱩᱡ ᱞᱮ ᱟᱸᱠᱟᱣ ᱟᱠᱚᱣᱟ ᱠᱩᱝᱠᱟᱹᱞ ᱚᱲᱟᱜ ᱠᱷᱚᱱᱞᱮ ᱟᱹᱜᱩᱭᱟ ᱠᱩᱝᱠᱟᱹᱞ ᱟᱨ ᱚᱱᱟ ᱴᱩᱠᱩᱡ ᱞᱮ ᱵᱷᱩᱜᱟᱹᱜᱟ ᱟᱨ ᱴᱚᱝᱞᱮ ᱵᱮᱱᱟᱣ ᱟᱠᱚᱣᱟ ᱚᱱᱟ ᱨᱮᱠᱚ ᱛᱟᱦᱮᱱᱟ ᱟᱨ ᱜᱷᱮᱸᱣᱲᱟ ᱪᱮᱬᱮ ᱢᱟᱛᱚ ᱵᱩᱥᱩᱵ ᱚᱲᱟᱜ ᱨᱮᱠᱚ ᱛᱩᱠᱟᱹᱭᱟ ᱮᱠᱫᱚᱢ ᱪᱮᱨᱚ ᱵᱮᱨᱚ ᱠᱟᱛᱮᱫ ᱟᱨ ᱢᱤᱨᱩ ᱪᱮᱬᱮ ᱫᱚ ᱛᱟᱞᱮ ᱫᱟᱨᱮ ᱠᱚᱨᱮ ᱠᱚ ᱛᱟᱦᱮᱱᱟ ᱰᱚᱸᱰᱷᱚᱨ ᱨᱮ ᱟᱨ ᱩᱱᱠᱩ ᱢᱤᱨᱩ ᱦᱚᱸᱠᱚ ᱛᱟᱦᱮᱱᱟ ᱥᱟᱨᱡᱚᱢ ᱰᱚᱸᱰᱷᱚᱨ ᱠᱚᱨᱮᱫ ᱛᱟᱞᱮ ᱰᱚᱸᱰᱷᱚᱨ ᱠᱚᱨᱮᱫ ᱡᱟᱦᱟᱱᱟᱜ ᱢᱩᱨᱩᱫᱽ ᱫᱟᱨᱮ ᱠᱚᱨᱮᱫ ᱰᱚᱸᱰᱷᱚᱨ ᱠᱚᱜᱼᱟ ᱥᱮ ᱵᱟᱲᱮ ᱦᱮᱸᱥᱟᱜ ᱰᱚᱸᱰᱷᱚᱨ ᱠᱚᱜᱼᱟ ᱚᱱᱟ ᱠᱚᱨᱮᱫ ᱠᱚ ᱛᱟᱦᱮᱱᱟ ᱩᱱᱠᱩ ᱦᱤᱸᱥᱤ ᱪᱮᱬᱮ ᱫᱚ ᱠᱟᱴᱷ ᱴᱷᱚᱠᱨᱟ ᱫᱚ ᱴᱷᱚᱠᱚᱨ ᱴᱷᱚᱠᱚᱨ ᱠᱟᱛᱮᱫ ᱚᱱᱟ ᱚᱱᱟ ᱤᱭᱟᱹ ᱢᱟᱛᱠᱚᱢ ᱫᱟᱨᱮ ᱠᱚᱨᱮᱫ ᱠᱚ ᱛᱟᱦᱮᱱᱟ ᱚᱱᱟ ᱠᱚᱨᱮᱫ